ᱦᱮᱞᱚ ᱯᱤᱜᱽᱡᱟ ᱜᱚᱢᱠᱮ ᱦᱮᱸ ᱤᱧ ᱫᱚ ᱱᱚᱰᱮ ᱵᱟᱹᱠᱩᱲᱟ ᱦᱮᱵᱤᱨᱢᱳᱲ ᱠᱷᱚᱱ ᱤᱧ ᱞᱟᱹᱭ ᱮᱫ ᱛᱟᱦᱮᱱᱟ ᱦᱚ ᱦᱟᱱᱮ ᱥᱮᱛᱟᱜ ᱡᱟᱦᱟᱸ ᱱᱚᱴᱟᱭ ᱡᱚᱠᱷᱟᱱ ᱯᱤᱜᱽᱡᱟᱧ ᱚᱰᱟᱨ ᱞᱮᱫ ᱫᱚ ᱦᱚᱸ ᱦᱚᱸ ᱦᱚᱸ ᱤᱭᱟᱹ ᱞᱟᱹᱭ ᱮᱫ ᱛᱟᱦᱮᱱᱤᱧ ᱮᱱᱟᱝ ᱱᱚᱜ ᱫᱚ ᱯᱤᱡᱽᱡᱟ ᱫᱚᱧ ᱟᱹᱜᱩᱣᱟᱠᱟᱫ ᱟ ᱛᱟᱦᱞᱮ ᱟᱫᱚ ᱥᱚᱥ ᱟᱹᱜᱩ ᱟᱨ ᱠᱤ ᱦᱤᱲᱤᱧ ᱟᱠᱟᱫ ᱟᱹᱵᱤᱱ ᱛᱚ ᱟᱹᱜᱩ ᱦᱚᱴᱚᱠᱟᱜ ᱵᱤᱱ ᱠᱟᱹᱴᱤᱡ ᱟ ᱟᱫᱚᱧ ᱡᱚᱢ ᱞᱟᱹᱜᱤᱫᱼᱟ ᱛᱚ ᱟᱹᱜᱩ ᱦᱚᱴᱚᱠᱟᱜ ᱵᱤᱱ ᱱᱚᱰᱮ ᱟᱞᱤᱝ ᱱᱚᱣᱟ ᱦᱮᱵᱤᱨᱢᱳᱲ ᱨᱮᱜᱮᱞᱤᱧ ᱫᱮᱞᱤ ᱦᱟᱛᱟᱣ ᱟᱹᱞᱤᱧ ᱦᱟᱸᱜ ᱢᱟ ᱛᱚᱵᱮ ᱞᱚᱜᱚᱱ ᱢᱟᱪᱷᱟ ᱟᱹᱜᱩ ᱚᱴᱚ ᱠᱟᱜ ᱵᱤᱱ ᱡᱚᱢ ᱞᱟᱹᱜᱤᱫ ᱞᱤᱧ ᱟᱪᱷᱟ ᱢᱟ ᱴᱷᱤᱠ ᱜᱤᱭᱟᱹ ᱦᱚᱸ ᱦᱚᱸ ᱢᱟ